ᱱᱚᱜᱚᱭ ᱟᱵᱚ ᱨᱩᱣᱟᱹ ᱨᱟᱵᱟᱝ ᱨᱮ ᱨᱩᱣᱟᱹ ᱨᱟᱵᱟᱝ ᱨᱮ ᱟᱵᱚ ᱛᱚ ᱟᱵᱚ ᱚᱡᱷᱟ ᱢᱟᱹᱛᱤ ᱴᱷᱮᱱ ᱵᱚᱱ ᱫᱟᱹᱲᱟ ᱚᱡᱷᱟ ᱢᱟᱹᱴᱤ ᱢᱤ ᱢᱤᱫᱴᱟᱝ ᱦᱚᱲ ᱫᱚ ᱚᱡᱷᱟ ᱢᱟᱹᱛᱤ ᱴᱷᱮᱱ ᱵᱚᱱ ᱫᱟᱹᱲᱟ ᱢᱤᱫᱴᱟᱝ ᱦᱚᱲ ᱫᱚ ᱰᱟᱠᱛᱚᱨ ᱚᱲᱟᱜ ᱵᱚᱱ ᱫᱟᱹᱲᱟ ᱟᱨ ᱟᱸᱫᱷᱟ ᱯᱟᱹᱛᱭᱟᱹᱣ ᱦᱚᱸ ᱱᱟᱯᱟᱭ ᱜᱮᱭᱟ ᱟᱸᱫᱷᱟ ᱯᱟᱹᱛᱭᱟᱹᱣ ᱦᱚᱸ ᱱᱟᱯᱟᱭ ᱜᱮᱭᱟ ᱢᱤᱫᱴᱟᱝ ᱦᱚᱲ ᱫᱚ ᱟᱸᱫᱷᱟ ᱯᱟᱹᱛᱭᱟᱹᱣ ᱦᱚᱸᱵᱚᱱ ᱥᱟᱹᱨᱤᱭᱟᱜ ᱠᱟᱱ ᱜᱮᱭᱟ ᱟᱸᱫᱷᱟ ᱯᱟᱹᱛᱭᱟᱹᱣ ᱛᱮᱦᱚᱸ ᱵᱚᱱ ᱵᱮᱥ ᱟᱠᱟᱱ ᱜᱮᱭᱟ ᱟᱨ ᱢᱤ ᱢᱤᱫᱴᱟᱝ ᱚᱡᱷᱟ ᱫᱚ ᱩᱱᱠᱩ ᱮᱲᱮ ᱚᱡᱷᱟ ᱢᱮᱱᱟᱜ ᱠᱚᱣᱟ ᱮᱲᱮ ᱚᱡᱷᱟ ᱢᱮᱱᱟᱜ ᱠᱚᱣᱟ ᱩᱱᱤ ᱫᱚ ᱱᱚᱝᱠᱟ ᱪᱮᱨᱦᱟ ᱠᱟᱛᱷᱟᱭ ᱞᱟᱹᱭ ᱟᱢᱟ ᱱᱚᱝᱠᱟ ᱪᱮᱨᱦᱟ ᱠᱟᱛᱷᱟᱭ ᱞᱟᱹᱭ ᱟᱢᱟ ᱫᱚ ᱦᱚᱸ ᱱᱚᱣᱟ ᱠᱚᱫᱚᱧ ᱫᱟᱲᱮᱭᱟᱜᱼᱟ ᱱᱚᱣᱟ ᱠᱚᱫᱚᱧ ᱫᱟᱲᱮᱭᱟᱜᱼᱟ ᱟᱨ ᱤᱧ ᱵᱮᱥ ᱢᱮᱭᱟ ᱤᱧ ᱵᱮᱥ ᱢᱮᱛᱮ ᱚᱱᱠᱟᱛᱮ ᱟᱸᱫᱷᱟ ᱯᱟᱹᱛᱭᱟᱹᱣ ᱨᱮᱦᱚᱸ ᱱᱟᱯᱟᱭ ᱜᱮᱭᱟ ᱢᱤ ᱢᱤᱜᱴᱟᱝ ᱦᱚᱲᱟᱜ ᱫᱚ ᱟᱨ ᱢᱤᱫᱴᱟᱝ ᱦᱚᱲᱟᱜ ᱫᱚ ᱵᱟᱝ ᱠᱟᱱᱟ ᱢᱤᱫᱴᱟᱝ ᱦᱚᱲ ᱫᱚ ᱩᱱᱠᱩ ᱥᱤᱢ ᱵᱩᱥᱟᱹᱜ ᱯᱚᱭᱥᱟ ᱮᱲᱮ ᱦᱚᱲ ᱠᱟᱱᱟ ᱠᱚ ᱟᱨ ᱢᱤᱢᱤᱫᱴᱟᱝ ᱫᱚ ᱱᱟᱯᱟᱭ ᱠᱚ ᱠᱟᱹᱢᱤᱭᱟᱵᱚᱱᱟ ᱟᱸᱫᱷᱟ ᱯᱟᱹᱛᱭᱟᱹᱣ ᱟᱸᱫᱷᱟ ᱯᱟᱹᱛᱭᱟᱹᱣ ᱦᱚᱸᱵᱚᱱ ᱥᱟᱹᱨᱤᱭᱟᱜ ᱠᱟᱱ ᱜᱮᱭᱟ ᱟᱨ ᱟᱵᱚ ᱫᱚ ᱵᱚᱸᱜᱟ ᱵᱩᱨᱩ ᱪᱮᱛᱟᱱ ᱨᱮᱜᱮ ᱢᱮᱱᱟᱜ ᱵᱚᱱᱟ ᱵᱚᱸᱜᱟ ᱵᱩᱨᱩ ᱪᱮᱛᱟᱱ ᱨᱮᱜᱮ ᱢᱮᱱᱟᱜ ᱵᱚᱱᱟ ᱛᱳᱻ ᱵᱚᱸᱜᱟ ᱵᱩᱨᱩ ᱫᱚᱠᱚ ᱱᱚᱝᱠᱟᱱᱟ ᱦᱚᱲ ᱜᱮᱵᱚᱱ ᱮᱲᱮᱭᱟ ᱛᱚ ᱵᱚᱸᱜᱟ ᱵᱩᱨᱩ ᱫᱚᱠᱚ ᱵᱮᱥ ᱜᱮᱭᱟ ᱦᱚᱲ ᱜᱮᱵᱚᱱ ᱮᱲᱮ ᱮᱲᱮᱭᱟ ᱵᱚᱸᱜᱟ ᱵᱩᱨᱩ ᱫᱚᱠᱚ ᱱᱟᱯᱟᱭ ᱜᱮᱭᱟ ᱯᱟᱹᱛᱭᱟᱹᱣ ᱯᱟᱹᱛᱭᱟᱹᱣ ᱠᱷᱟᱱ ᱫᱚᱢ ᱴᱷᱤᱠ ᱜᱮᱭᱟ ᱚᱱᱮ ᱠᱚ ᱢᱮᱱᱟ ᱫᱷᱤᱨᱤ ᱜᱮ ᱵᱚᱸᱜᱟ ᱫᱟᱨᱮ ᱜᱮ ᱫᱟᱨᱮ ᱜᱮ ᱵᱚᱸᱜᱟ ᱫᱷᱤᱨᱤ ᱜᱮ ᱫᱷᱤᱨᱤ ᱨᱮᱢ ᱥᱤᱸᱫᱩᱨᱟᱜᱼᱟ ᱫᱟᱨᱮ ᱨᱮᱢ ᱥᱤᱸᱫᱩᱨᱟᱜᱼᱟ ᱚᱱᱟ ᱦᱚᱸ ᱱᱟᱯᱟᱭ ᱜᱮ ᱚᱱᱟᱢ ᱯᱟᱹᱛᱭᱟᱹᱜ ᱠᱷᱟᱱ ᱫᱚ ᱟᱢᱟᱜ ᱢᱚᱱᱮᱨᱮ ᱯᱟᱹᱛᱭᱟᱹᱣ ᱛᱟᱦᱮᱱ ᱠᱷᱟᱱ ᱫᱚ ᱴᱷᱤᱠ ᱜᱮᱭᱟ ᱵᱚᱸᱜᱟ ᱵᱩᱨᱩ ᱫᱟᱲᱮ ᱛᱮᱦᱚᱸ ᱵᱚᱱ ᱵᱮᱥ ᱟᱠᱟᱱ ᱜᱮᱭᱟ ᱟᱨ ᱰᱟᱠᱛᱚᱨ ᱚᱲᱟᱜ ᱨᱮᱦᱚᱸ ᱪᱟᱞᱟᱜ ᱦᱚᱸ ᱵᱟᱝ ᱦᱩᱭ ᱜᱚᱫᱚᱜᱼᱟ ᱰᱟᱠᱛᱚᱨᱟᱜ ᱪᱟᱞᱟᱜ ᱦᱚᱸ ᱵᱟᱝ ᱦᱩᱭ ᱜᱚᱫᱚᱜᱼᱟ ᱚᱱᱠᱟ ᱢᱤᱢᱤᱫᱴᱟᱝ ᱡᱤᱱᱤᱥ ᱫᱚ ᱫᱳᱥ ᱠᱷᱟᱱ ᱫᱳᱥ ᱠᱚ ᱛᱟᱦᱮᱱ ᱠᱷᱟᱱ ᱫᱚ ᱵᱚᱸᱜᱟ ᱵᱩᱨᱩ ᱛᱮᱜᱮ ᱵᱚᱱ ᱵᱮᱥᱚᱜ ᱠᱟᱱᱟ ᱨᱟᱱ ᱢᱩᱨᱜᱟᱹᱱ ᱠᱚ ᱵᱟᱝ ᱠᱟᱛᱮ ᱵᱚᱸᱜᱟ ᱵᱩᱨᱩ ᱛᱮᱦᱚᱸ ᱵᱚᱱ ᱵᱮᱥᱚᱜ ᱠᱟᱱ ᱜᱮᱭᱟ ᱟᱨ ᱟᱨ ᱢᱤ ᱢᱤᱫᱴᱟᱝ ᱚᱡᱷᱟ ᱫᱚ ᱟᱹᱰᱤ ᱮᱲᱮ ᱢᱮᱱᱟᱜ ᱠᱚᱣᱟ ᱚᱱᱟ ᱠᱚ ᱢᱮᱱᱟ ᱵᱟᱝ ᱦᱚᱸ ᱤᱧᱤᱧ ᱵᱮᱥ ᱢᱮᱭᱟ ᱤᱧᱤᱧ ᱵᱮᱥ ᱛᱮ ᱱᱚᱣᱟ ᱵᱮᱢᱟᱨᱤᱧ ᱪᱟᱵᱟᱭᱟ ᱛᱚ ᱟᱫᱚ ᱯᱚᱭᱥᱟᱭ ᱪᱷᱩᱞᱟᱹᱣ ᱢᱮᱭᱟ ᱯᱚᱭᱥᱟ ᱪᱷᱩᱞᱟᱹᱣ ᱨᱮ ᱛᱟᱦᱮᱱᱟᱠᱚ ᱟᱨ ᱤᱭᱟᱹ ᱫᱚ ᱨᱟᱱ ᱫᱚ ᱛᱟᱭ ᱵᱟᱭ ᱠᱟᱹᱢᱤᱭᱟ ᱪᱮ ᱵᱚᱸᱜᱟ ᱵᱩᱨᱩ ᱦᱚᱸᱛᱟᱭ ᱵᱟᱭ ᱠᱟᱹᱢᱤᱭᱟ ᱛᱚ ᱚᱸᱰᱮ ᱵᱚᱱ ᱱᱟᱯ ᱵᱷᱟᱹᱜᱤ ᱞᱮᱠᱟᱱ ᱚᱡᱷᱟᱴᱷᱮᱱ ᱵᱚᱱ ᱥᱮᱴᱮᱨ ᱞᱮᱱᱠᱷᱟᱱ ᱫᱚ ᱚᱱᱟ ᱫᱚ ᱩᱱᱤ ᱫᱚ ᱦᱟᱸᱜ ᱮ ᱪᱟᱵᱟᱭᱮᱫ ᱜᱮᱛᱟᱢᱟ ᱩᱱᱤ ᱫᱚ ᱟᱸᱫᱷᱟ ᱯᱟᱹᱛᱭᱟᱹᱣ ᱨᱮᱦᱚᱸ ᱩᱱᱤ ᱫᱚ ᱪᱟᱵᱟᱭᱮᱫ ᱜᱮᱛᱟᱢᱟᱭ ᱟᱨ ᱟᱨ ᱢᱤᱢᱤᱫᱴᱟᱝ ᱦᱚᱲ ᱫᱚ ᱵᱟᱠᱚ ᱵᱟᱠᱚ ᱵᱮᱵᱮᱥ ᱠᱟᱱᱟ ᱟᱨ ᱢᱤᱫᱴᱟᱝ ᱦᱚᱲ ᱫᱚ ᱱᱚᱝᱠᱟ ᱠᱚ ᱮᱲᱮᱭᱟ ᱫᱚ ᱵᱟᱝᱟ ᱦᱟᱹᱱᱤ ᱱᱟᱝᱠᱟᱱᱟᱭ ᱱᱟᱹᱭ ᱱᱟᱝᱠᱟᱱᱟᱭ ᱚᱱᱠᱟ ᱢᱟᱱᱮ ᱦᱟᱹᱱᱤ ᱡᱚᱢᱮᱜ ᱢᱮᱭᱟᱭ ᱱᱟᱹᱭ ᱢᱮᱢᱮᱜ ᱢᱮᱭᱟᱭ ᱚᱱᱟ ᱠᱚᱫᱚ ᱵᱟᱝ ᱠᱟᱱᱟ ᱛᱚ ᱠᱟᱛᱷᱟ ᱦᱩᱭᱱᱟ ᱪᱮᱫ ᱚᱱᱟᱨᱮᱭᱟᱝ ᱚᱱᱟᱨᱮᱭᱟᱝ ᱵᱚᱸᱜᱟ ᱵᱩᱨᱩ ᱛᱮ ᱠᱟᱹᱴᱤᱡ ᱦᱚᱸ ᱵᱟᱭ ᱵᱟᱰᱟᱭᱟ ᱩᱱᱤ ᱦᱟᱱᱟ ᱱᱟᱦᱟᱭ ᱞᱟᱹᱭᱟᱢᱟ ᱚᱱᱠᱟ ᱛᱮᱫᱚ ᱦᱚᱲ ᱱᱮᱭᱟᱹᱣ ᱦᱚᱪᱚ ᱵᱩᱫᱽᱫᱷᱤ ᱚᱱᱠᱟ ᱫᱚ ᱵᱟᱝᱟ ᱠᱟᱛᱷᱟ ᱦᱩᱭᱩᱜ ᱠᱟᱱᱟ ᱟᱵᱚ ᱫᱚ ᱟᱵᱚᱫᱚ ᱨᱮᱦᱮᱫ ᱥᱮᱸᱫᱮᱫ ᱨᱟᱱ ᱡᱚᱢ ᱦᱚᱲ ᱠᱟᱱᱟ ᱵᱚᱱ ᱥᱮᱫᱟᱭ ᱯᱟᱹᱦᱤᱞ ᱫᱚ ᱨᱮᱦᱮᱫ ᱥᱮᱸᱫᱮᱫ ᱜᱮᱵᱚᱱ ᱡᱚᱢ ᱞᱮᱫ ᱛᱟᱦᱮᱸᱫᱚ ᱱᱮᱛᱟᱨ ᱜᱮᱥᱮ ᱰᱟᱠᱛᱚᱨ ᱚᱲᱟᱜ ᱵᱚᱱ ᱪᱟᱞᱟᱜ ᱠᱟᱱᱟ ᱟᱨ ᱵᱟᱝᱠᱷᱟᱱ ᱫᱚ ᱟᱵᱚ ᱫᱚ ᱵᱩᱨᱩ ᱨᱮᱜᱮ ᱜᱮᱛᱟᱵᱚᱱ ᱨᱮᱦᱮᱫ ᱥᱮᱸᱫᱮᱫ ᱨᱟᱱ ᱜᱮ ᱢᱮᱱᱟᱜᱼᱟ ᱨᱟᱱ ᱜᱮ ᱢᱮᱱᱟᱜᱼᱟ ᱟᱹᱰᱤ ᱜᱟᱱ ᱨᱟᱱ ᱵᱩᱨᱩ ᱨᱮ ᱢᱮᱱᱟᱜᱼᱟ ᱟᱸᱫᱷᱟ ᱯᱟᱹᱛᱭᱟᱹᱣ ᱫᱚ ᱱᱟᱯᱟᱭ ᱜᱮᱭᱟ ᱢᱤᱫᱴᱟᱱ ᱫᱚ ᱱᱟᱯᱟᱭ ᱨᱮᱜᱮ ᱵᱚᱱ ᱟᱸᱫᱷᱟ ᱯᱟᱹᱛᱭᱟᱹᱣ ᱛᱮᱜᱮ ᱵᱚᱱ ᱥᱟᱹᱨᱤᱭᱟᱠᱟᱱ ᱛᱮ ᱱᱚᱜᱼᱚᱭ ᱟᱹᱥᱩᱞᱚᱜ ᱠᱟᱱ ᱜᱮᱭᱟ ᱵᱚᱱ ᱛᱚ ᱦᱩᱲᱩ ᱪᱟᱣᱞᱮ ᱠᱚᱨᱮᱱᱟᱜ ᱵᱟᱝᱠᱷᱟᱱ ᱫᱚ ᱨᱩᱣᱟᱹ ᱨᱟᱵᱟᱝ ᱠᱚᱨᱮᱱᱟᱜ ᱵᱟᱝᱠᱷᱟᱱ ᱫᱚ ᱢᱤᱦᱩ ᱢᱮᱨᱚᱢ ᱠᱚᱨᱮᱱᱟᱜ ᱦᱚᱸ ᱛᱚ ᱟᱸᱫᱷᱟ ᱯᱟᱹᱛᱭᱟᱹᱣ ᱛᱮᱜᱮ ᱟᱹᱰᱤ ᱱᱟᱯᱟᱭ ᱠᱚ ᱫᱚᱦᱚ ᱟᱠᱟᱫ ᱵᱚᱱᱟ ᱪᱟᱸᱫᱚ ᱵᱚᱸᱜᱟ ᱦᱚᱸᱭ ᱟᱵᱚᱭᱤᱡ ᱠᱟᱱ ᱜᱮᱭᱟ ᱟᱵᱚᱭᱤᱡ ᱠᱟᱱ ᱜᱮᱭᱟᱭ ᱟᱨ ᱡᱚᱛᱚ ᱦᱚᱲᱤᱡ ᱜᱮ ᱟᱵᱚᱭᱤᱡ ᱥᱩᱢᱩᱝ ᱫᱚ ᱪᱮᱫ ᱤᱧᱟᱹ ᱥᱩᱢᱩᱝ ᱦᱚᱸ ᱵᱟᱝᱟ ᱡᱮ ᱟᱨ ᱢᱤᱫ ᱦᱚᱲᱤᱡ ᱥᱩᱢᱩᱝ ᱦᱚᱸ ᱵᱟᱝ ᱠᱟᱱᱟᱭ ᱛᱚ ᱩᱱᱤ ᱦᱚᱸ ᱩᱱᱤ ᱫᱚ ᱡᱚᱛᱚ ᱦᱚᱲᱤᱡ ᱠᱟᱱ ᱛᱟᱵᱚᱱᱟᱭ ᱪᱟᱸᱫᱚ ᱵᱚᱸᱜᱟ ᱩᱱᱤ ᱫᱚᱭ ᱵᱚᱱ ᱜᱮᱭᱟ ᱛᱚ ᱦᱚᱲ ᱜᱮ ᱵᱟᱵᱚᱱ ᱥᱟᱹᱨᱤᱜᱼᱟ ᱦᱚᱲ ᱢᱮᱱᱟᱜᱼᱟ ᱚᱱᱠᱟ ᱢᱮᱱᱟᱜ ᱵᱚᱱᱟ ᱢᱟᱱᱮ ᱵᱟᱠᱚ ᱯᱟᱹᱛᱭᱟᱹᱜᱼᱟ ᱢᱤᱢᱤᱫᱴᱟᱝ ᱦᱚᱲ ᱫᱚ ᱟᱨ ᱟᱵᱚ ᱫᱚ ᱯᱟᱹᱛᱭᱟᱹᱣ ᱯᱟᱹᱛᱭᱟᱹᱣ ᱨᱮᱜᱮ ᱡᱟᱦᱟᱸᱭ ᱮ ᱫᱚᱦᱚ ᱠᱮᱜᱼᱟ ᱩᱱᱤ ᱫᱚ ᱱᱟᱯᱟᱭ ᱨᱮᱜᱮ ᱛᱟᱦᱮᱱᱟᱭ ᱱᱟᱯᱟᱭ ᱨᱮᱜᱮ ᱛᱟᱦᱮᱱᱟᱭ ᱯᱟᱹᱛᱭᱟᱹᱣ ᱨᱮᱭ ᱛᱟᱦᱮᱱ ᱠᱷᱟᱱ ᱫᱚ ᱟᱨ ᱵᱟᱢ ᱯᱟᱹᱛᱭᱟᱹᱣ ᱠᱷᱟᱱ ᱫᱚ ᱟᱢ ᱫᱚ ᱪᱟᱸᱫᱚ ᱵᱚᱸᱜᱟ ᱫᱚ ᱱᱟᱦᱟᱸᱜ ᱮ ᱵᱟᱭ ᱧᱮᱞ ᱢᱮ ᱥᱟᱦᱟᱣ ᱢᱮᱭᱟ ᱚᱱᱮ ᱚᱱᱠᱟ ᱵᱟᱭ ᱧᱮᱞ ᱥᱟᱦᱟᱣ ᱢᱮᱜᱮᱭᱟ ᱟᱫᱚ ᱟᱵᱚ ᱫᱚ ᱯᱟᱹᱛᱭᱟᱹᱣ ᱨᱮᱜᱮ ᱢᱮᱱᱟᱜ ᱟᱠᱟᱫ ᱯᱟᱹᱛᱭᱟᱹᱣ ᱨᱮᱜᱮ ᱵᱚᱱ ᱛᱟᱦᱮᱱ ᱢᱟ ᱵᱚᱸᱜᱟ ᱵᱩᱨᱩ ᱦᱚᱸ ᱛᱟᱵᱚᱱ ᱩᱱᱠᱩ ᱠᱟᱱ ᱜᱮᱭᱟ ᱠᱚ ᱟᱨ ᱚᱡᱷᱟ ᱢᱟᱹᱛᱤ ᱦᱚᱸᱠᱚ ᱩᱱᱠᱩ ᱠᱟᱱ ᱜᱮᱛᱟᱵᱚᱱᱟ ᱛᱚ ᱢᱤᱢᱤᱫᱴᱟᱝ ᱚᱱᱛᱮ ᱫᱚ ᱵᱮᱥ ᱡᱟᱭᱜᱟ ᱵᱚᱱ ᱪᱟᱞᱟᱜ ᱠᱟᱱᱟ ᱢᱤ ᱢᱤᱫᱴᱟᱝ ᱦᱚᱲ ᱫᱚ ᱚᱱᱮ ᱡᱚᱢ ᱡᱚᱢ ᱦᱚᱪᱚᱜ ᱴᱷᱮᱱ ᱵᱚᱱ ᱪᱟᱞᱟᱜ ᱠᱟᱱᱟ ᱡᱚᱢ ᱦᱚᱪᱚᱜ ᱡᱟᱦᱟᱸᱭ ᱱᱟᱦᱟᱸᱜ ᱚᱱᱠᱟ ᱱᱟᱥᱮ ᱥᱟᱹᱨᱤ ᱚᱡᱷᱟᱭ ᱵᱟᱲᱟᱭᱟ ᱵᱟᱲᱟᱭᱟ ᱩᱱᱤ ᱱᱟᱦᱟᱸᱜ ᱱᱚᱝᱠᱟᱱ ᱠᱟᱛᱷᱟᱭ ᱞᱟᱹᱭ ᱟᱢᱟ ᱚᱸᱰᱮ ᱚᱸᱰᱮ ᱜᱮᱢ ᱪᱟᱞᱟᱜᱼᱟ ᱛᱚ ᱡᱮ ᱵᱮᱥ ᱚᱡᱷᱟ ᱴᱷᱮᱱ ᱫᱚ ᱵᱟᱢ ᱪᱟᱞᱟᱜ ᱠᱟᱱᱟ ᱪᱟᱞᱟᱣ ᱜᱮ